ᱢᱚᱬᱮᱭ ᱢᱮ ᱢᱤᱫ ᱜᱮᱥᱟᱭ ᱟᱨᱮᱥᱟᱭ ᱢᱚᱬᱮ ᱯᱮᱜᱮᱞ ᱡᱩᱱ ᱢᱤᱫ ᱜᱮᱥᱟᱭ ᱤᱨᱟᱹᱞ ᱥᱟᱭ ᱢᱚᱬᱮᱜᱮᱞ ᱢᱚᱬᱮ ᱵᱟᱨᱜᱮ ᱵᱟᱨ ᱰᱤᱥᱮᱢᱵᱚᱨ ᱵᱨ ᱦᱟᱡᱟᱨ ᱯᱮ ᱯᱮᱜᱮᱞ ᱮᱯᱨᱤᱞ ᱢᱤᱫ ᱜᱮᱥᱟᱭ ᱤᱨᱟᱹᱞ ᱥᱟᱭ ᱟᱨᱮᱜᱮᱞ ᱮᱭᱟᱭ ᱟᱨ ᱯᱷᱟᱹᱜᱩᱱ ᱢᱩᱞᱩᱜ ᱢᱚᱬᱮ ᱢᱟᱦᱟ